ᱟᱞᱮ ᱴᱚᱴᱷᱟ ᱨᱮᱱ ᱦᱚᱲᱠᱚ ᱵᱟᱹᱲᱛᱤ ᱠᱟᱭᱛᱮ ᱫᱟᱨᱮ ᱨᱚᱦᱚᱭ ᱵᱟᱠᱷᱨᱟ ᱜᱚᱲᱚ ᱥᱚᱯᱚᱦᱚᱫ ᱨᱮ ᱟᱹᱰᱤ ᱥᱚᱦᱚᱡᱳᱜᱽ ᱦᱩᱭᱩᱜ ᱠᱟᱱᱟ ᱡᱮ ᱟᱵᱚ ᱫᱟᱨᱮ ᱵᱟᱝᱠᱷᱟᱱ ᱟᱵᱚ ᱢᱟᱱᱢᱤ ᱥᱟᱶᱛᱮ ᱡᱤᱵᱽᱼᱡᱤᱭᱟᱹᱞᱤ ᱦᱚᱸ ᱟᱹᱰᱤ ᱞᱳᱠᱥᱟᱱ ᱦᱩᱭᱩᱜ ᱫᱟᱲᱮᱭᱟᱜᱼᱟ ᱚᱱᱟ ᱠᱷᱟᱹᱛᱤᱨ ᱫᱟᱨᱮ ᱨᱚᱦᱚᱭ ᱵᱟᱵᱚᱫ ᱛᱮᱫᱚ ᱟᱹᱞᱤᱧ ᱥᱮᱱ ᱠᱷᱚᱱ ᱟᱹᱰᱤ ᱟᱹᱰᱤ ᱜᱚᱲᱚ ᱥᱚᱯᱚᱦᱚᱫ ᱛᱟᱦᱮᱱ ᱠᱟᱱᱟ

ᱵᱷᱚᱨᱥᱟ ᱜᱮ ᱟᱵᱚᱣᱟᱜ ᱡᱤᱣᱤᱫᱚ